ᱥᱮᱫᱟᱭ ᱫᱚ ᱛᱩᱢᱫᱟᱜ ᱴᱟᱢᱟᱠ ᱛᱮᱵᱚᱱ ᱮᱱᱮᱡ ᱠᱟᱱᱟ ᱛᱟᱦᱮᱸᱫ ᱱᱮᱛᱟᱨ ᱫᱚ ᱰᱤᱡᱮ ᱵᱚᱠᱥᱚ ᱛᱮᱵᱚᱱ ᱮᱱᱮᱡ ᱠᱟᱱᱟ ᱥᱮᱫᱟᱭ ᱫᱚ ᱵᱚᱸᱜᱟᱼᱵᱩᱨᱩ ᱠᱚᱠᱚ ᱠᱩᱞᱦᱤ ᱠᱚ ᱦᱤᱡᱩᱜ ᱠᱟᱱ ᱛᱟᱦᱮᱸᱫ ᱱᱮᱛᱟᱨ ᱫᱚ ᱵᱟᱠᱚ ᱦᱤᱡᱩᱜ ᱠᱟᱱᱟ ᱮᱱᱮᱡ ᱥᱮᱨᱮᱧ ᱛᱩᱢᱫᱟᱜ ᱴᱟᱢᱟᱠ ᱥᱟᱰᱮ ᱞᱮᱠᱷᱟᱱ ᱜᱮ ᱵᱚᱸᱜᱟᱼᱵᱩᱨᱩ ᱠᱚ ᱦᱤᱡᱩᱜᱼᱟ ᱱᱤᱛᱤᱝ ᱢᱟ ᱵᱟᱠᱚ ᱦᱤᱡᱩᱜ ᱠᱟᱱᱟ ᱰᱤᱡᱮ ᱵᱚᱠᱥᱚ ᱛᱮᱵᱚᱱ ᱮᱱᱮᱡ ᱠᱟᱱᱟ ᱱᱤᱛᱚᱝ ᱢᱟ ᱢᱟᱱᱮ ᱟᱵᱚᱣᱟᱜ ᱥᱟᱶᱛᱟ ᱜᱮᱛᱟ ᱵᱚᱱ ᱤᱭᱟᱹᱜ ᱠᱟᱱᱟ ᱢᱩᱪᱟᱹᱫᱚᱜ ᱠᱟᱱᱟ ᱮᱱᱮᱡ ᱥᱮᱨᱮᱧ ᱠᱩᱲᱤᱼᱠᱚᱲᱟ ᱵᱟᱵᱚᱱ ᱮᱱᱮᱡ ᱥᱮᱨᱮᱧ ᱮᱫ ᱛᱟᱦᱮᱸᱫᱼᱟ ᱟᱨ ᱱᱤᱛᱚᱜ ᱢᱟ ᱫᱤᱠᱩᱣᱟᱜ ᱵᱚᱱ ᱥᱟᱵ ᱠᱟᱫᱼᱟ ᱱᱤᱛᱚᱝ ᱢᱟ ᱟᱨ ᱱᱟᱦᱟᱜ ᱠᱚᱲᱟ ᱫᱚ ᱥᱮᱨᱮᱧ ᱦᱚᱸ ᱵᱟᱠᱚ ᱵᱟᱲᱟᱭ ᱠᱟᱱᱟ ᱢᱟᱱᱮ ᱛᱩᱢᱫᱟᱜ ᱴᱟᱢᱟᱠ ᱨᱩ ᱦᱚᱸ ᱵᱟᱠᱚ ᱵᱟᱲᱟᱭ ᱠᱟᱱᱟ ᱱᱮᱛᱟᱨ ᱫᱚ ᱰᱤᱡᱮ ᱵᱚᱠᱥᱚ ᱛᱮᱵᱚᱱ ᱮᱱᱮᱡ ᱠᱟᱱᱟ ᱢᱟᱱᱮ ᱥᱮᱨᱮᱧ ᱦᱚᱸ ᱵᱟᱵᱚᱱ ᱵᱟᱲᱟᱭ ᱠᱟᱱᱟ ᱪᱮᱫ ᱦᱚᱸ ᱵᱟᱝ ᱟᱨ ᱱᱮᱛᱟᱨ ᱢᱟ ᱪᱮᱫ ᱠᱚ ᱢᱮᱱᱟ ᱵᱚᱸᱜᱟᱼᱵᱩᱨᱩ ᱨᱮᱭᱟᱜ ᱫᱚᱵᱚᱱ ᱤᱭᱟᱹ ᱪᱟᱵᱟᱭᱮᱫᱼᱟ ᱦᱤᱲᱤᱧ ᱪᱟᱵᱟᱭᱮᱫ ᱨᱟᱹᱥᱠᱟᱹ ᱜᱮ ᱛᱟᱵᱚᱱ ᱪᱟᱵᱟ ᱢᱩᱪᱟᱹᱫᱚᱜ ᱠᱟᱱᱟ ᱱᱮᱛᱟᱨ ᱠᱚᱲᱟ ᱠᱚᱫᱚ ᱵᱟᱠᱚ ᱫᱟᱲᱮᱭᱟᱜ ᱠᱟᱱ ᱫᱚ ᱛᱩᱢᱫᱟᱜ ᱴᱟᱢᱟᱠ ᱨᱩ ᱦᱚᱸ ᱢᱟᱱᱮ ᱛᱩᱢᱫᱟᱜ ᱴᱟᱢᱟᱠ ᱠᱚ ᱜᱚᱜᱮᱜ ᱠᱷᱟᱱ ᱥᱮᱨᱮᱧ ᱵᱟᱠᱚ ᱵᱟᱲᱟᱭ ᱠᱟᱱᱟ ᱵᱟᱦᱟ ᱥᱚᱦᱚᱨᱟᱭ ᱪᱮᱫ ᱞᱮᱠᱟ ᱠᱚ ᱥᱮᱨᱮᱧᱟ ᱚᱱᱟ ᱦᱚᱸ ᱵᱟᱠᱚ ᱫᱟᱲᱮᱭᱟᱜ ᱠᱟᱱᱟ ᱫᱟᱲᱮ ᱦᱚᱸ ᱟᱨ ᱪᱤᱠᱟᱹ ᱠᱚ ᱨᱩᱭᱟ ᱛᱩᱢᱫᱟᱜ ᱴᱟᱢᱟᱠ ᱵᱟᱹᱜᱤ ᱤᱫᱤᱭᱮᱫᱼᱟ ᱵᱚᱱ ᱛᱩᱢᱫᱟᱜ ᱴᱟᱢᱟᱠ

ᱵᱟᱹᱜᱤᱭᱟᱜ ᱠᱟᱱᱟ ᱵᱚᱱ ᱟᱵᱚᱣᱟᱜ ᱥᱟᱶᱛᱟ ᱢᱟ ᱱᱤᱛᱚᱜ ᱦᱟᱸᱜ